ᱛᱮᱦᱮᱧᱟᱜ ᱡᱮᱜᱮᱫ ᱡᱟᱠᱟᱛ ᱨᱮ ᱥᱟᱶᱛᱟᱞᱤ ᱯᱟᱹᱨᱥᱤ ᱨᱚᱨᱚᱲ ᱠᱚᱫᱚ ᱟᱹᱰᱤ ᱠᱟᱡᱟᱠ ᱪᱮᱞᱮᱧᱡᱽ ᱠᱚ ᱦᱟᱛᱟᱣ ᱟᱠᱟᱫᱟ ᱢᱮᱱᱫᱚ ᱥᱠᱩᱞ ᱠᱚᱞᱮᱡᱽ ᱥᱚᱨᱠᱟᱨᱤ ᱚᱯᱷᱤᱥ ᱟᱫᱟᱞᱚᱛ ᱠᱚᱨᱮ ᱥᱟᱱᱛᱟᱲᱤ ᱯᱟᱹᱨᱥᱤ ᱛᱮ

ᱠᱟᱱᱟ ᱥᱚᱨᱠᱟᱨᱤ ᱵᱮᱱᱟᱨ ᱠᱚ ᱟᱨ ᱥᱚᱨᱠᱟᱨᱤ ᱚᱯᱷᱤᱥ ᱨᱮᱭᱟ ᱧᱩᱛᱩᱢ ᱠᱚ ᱚᱞᱚᱜ ᱠᱟᱱᱟ ᱟᱨᱦᱚᱸ ᱥᱠᱩᱞ ᱨᱮ ᱥᱟᱱᱛᱟᱲᱤ ᱯᱟᱹᱨᱥᱤᱛᱮ ᱯᱨᱟᱭᱢᱟᱨᱤ ᱠᱷᱚᱱ ᱟᱯᱟᱨ ᱯᱨᱟᱭᱢᱟᱨᱤ ᱚᱞᱚᱜ ᱯᱟᱲᱦᱟᱣ ᱮᱛᱚᱦᱚᱵ ᱟᱠᱟᱱᱟ ᱚᱱᱟ ᱥᱟᱣᱛᱮ ᱥᱚᱨᱠᱟᱨᱤ ᱠᱚᱞᱮᱡᱽ ᱨᱮ ᱵᱤᱭᱮ ᱮᱢᱮ ᱥᱟᱱᱛᱲ ᱯᱟᱹᱨᱥᱤᱛᱮ ᱚᱞᱚᱜ ᱯᱟᱲᱦᱟᱣ ᱦᱚ ᱮᱛᱚᱦᱚᱵ ᱟᱠᱟᱱᱟ ᱵᱟᱲᱟᱭ ᱛᱮᱱᱟᱜ ᱦᱚᱞᱟ ᱢᱟᱱᱫᱷᱮᱨ ᱜᱮ ᱯᱩᱨᱵᱚᱵᱚᱨᱫᱷᱚᱢᱟᱱ ᱨᱮᱭᱟ ᱢᱟᱱᱠᱚᱨ ᱠᱚᱞᱮᱡᱽ ᱨᱮ ᱰᱤᱥᱴᱮᱱᱥ ᱛᱮ ᱥᱟᱱᱛᱟᱲᱤ ᱯᱟᱹᱨᱥᱤ ᱚᱞᱚᱜ ᱯᱟᱲᱦᱟᱣ ᱪᱟᱹᱞᱩᱜᱼᱢᱟ ᱱᱚᱣᱟ ᱞᱟᱹᱜᱤᱫ ᱫᱟᱹᱵᱤ ᱠᱚ ᱫᱚᱦᱚ ᱠᱮᱫᱟ ᱟᱵᱚᱨᱮᱱ ᱥᱟᱱᱛᱟᱲ ᱥᱚᱝᱜᱚᱴᱷᱚᱱ ᱨᱮᱱ ᱜᱟᱹᱠᱷᱩᱲᱤᱭᱟᱹ ᱜᱚᱝᱠᱮ ᱠᱚ